ᱤᱧ ᱞᱟᱹᱜᱤᱫᱛᱮ ᱢᱚᱬᱮ ᱜᱚᱴᱟᱝ ᱡᱚᱢᱻ ᱡᱤᱱᱤᱥ ᱨᱮᱱᱟᱜ ᱧᱩᱛᱩᱢ ᱫᱚ ᱱᱚᱣᱟ ᱠᱟᱱᱟ ᱡᱮ ᱵᱟᱥᱠᱮ ᱫᱟᱠᱟ ᱛᱟᱨᱯᱚᱨᱮ ᱨᱩᱴᱤ ᱛᱟᱨᱯᱚᱨᱮ ᱯᱤᱴᱷᱟᱹ ᱛᱟᱨᱯᱚᱨᱮ ᱟᱞᱩ ᱪᱚᱯ ᱦᱩᱭᱮᱱᱟ

ᱥᱚᱲᱮ ᱫᱟᱠᱟ ᱦᱩᱭᱮᱱᱟ

ᱫᱟᱹᱞ ᱩᱛᱩ ᱦᱩᱭᱮᱱᱟ

ᱚᱸᱰᱮ ᱠᱷᱚᱱᱟᱜ ᱦᱩᱭᱮᱱᱟ ᱟᱞᱩᱫᱚᱢ ᱦᱩᱭᱮᱱᱟ ᱛᱟᱨᱯᱚᱨᱮ ᱚᱸᱰᱮ ᱠᱷᱚᱱᱟᱜ ᱱᱚᱣᱟ ᱡᱟᱦᱟᱸ ᱪᱚᱠᱞᱤ ᱠᱚ ᱵᱮᱱᱟᱣᱮᱫᱼᱟ

ᱛᱟᱨᱯᱚᱨᱮ ᱚᱱᱟ ᱥᱟᱶᱛᱮ ᱡᱟᱦᱟᱸ ᱞᱮᱴᱚ ᱟᱨ ᱯᱤᱴᱷᱟᱹ ᱡᱟᱦᱟᱸ ᱢᱮᱥᱟ ᱠᱟᱛᱮ ᱠᱚ ᱡᱚᱢᱮᱫᱼᱟ ᱚᱱᱟᱦᱚᱸ ᱢᱤᱫᱴᱤᱡ ᱦᱩᱭᱮᱱᱟ